ᱦᱮᱞᱳ ᱜᱚᱝᱠᱮ ᱟᱢ ᱫᱚ ᱨᱟᱭᱰᱟᱨ ᱥᱟᱱᱟᱭᱮᱫ ᱢᱮᱫᱚ ᱟᱢ ᱫᱚ ᱠᱟᱹᱣᱰᱤ ᱠᱚᱢ ᱮᱢ ᱫᱟᱲᱮᱭᱟᱜᱼᱟ ᱠᱤ ᱥᱮ ᱵᱟᱢ ᱮᱢ ᱫᱟᱲᱮᱭᱟᱜᱼᱟ ᱥᱮ ᱡᱟᱦᱟᱸᱱᱟᱜ ᱮᱴᱠᱮᱴᱚᱬᱮ ᱢᱮᱱᱟᱜ ᱛᱟᱢᱟ ᱵᱟᱢ ᱮᱢ ᱫᱟᱲᱮᱭᱟᱜᱼᱟ ᱨᱟᱭᱰᱟᱨ ᱥᱟᱱᱟᱭᱮᱫ ᱢᱮᱫᱚ ᱱᱚᱜ ᱟᱢ ᱟᱢ ᱫᱚ ᱞᱟᱦᱟᱛᱮᱢ ᱨᱟᱭᱰᱟᱨ ᱵᱟᱲᱟᱣ ᱠᱟᱱᱟ ᱠᱤ ᱥᱮᱵᱟᱝ ᱵᱮᱥ ᱞᱮᱠᱟ ᱜᱟᱹᱰᱤ ᱪᱟᱞᱟᱣᱮᱢ ᱵᱟᱰᱟᱭᱟ ᱛᱚ ᱥᱮ ᱡᱟᱦᱟᱸᱱᱟᱜ ᱮᱴᱠᱮᱴᱚᱬᱮ ᱢᱮᱱᱟᱜ ᱛᱟᱢᱟ ᱠᱟᱹᱣᱰᱤ ᱵᱟᱢ ᱮᱢ ᱫᱟᱲᱮᱭᱟᱜᱼᱟ ᱚᱱᱟ ᱦᱚᱸ ᱞᱟᱹᱭ ᱢᱮ ᱟᱨ ᱛᱤᱱᱟᱹᱜ ᱫᱤᱱ ᱠᱷᱚᱱ ᱟᱢ ᱫᱚ ᱱᱚᱣᱟ ᱰᱟ ᱜᱟᱰᱤᱢ ᱞᱟᱜᱟᱭᱫᱟ ᱚᱱᱟ ᱛᱚ ᱟᱞᱮ ᱫᱚ ᱵᱟᱝ ᱞᱮ ᱵᱟᱰᱟᱭᱟ ᱥᱮ ᱛᱟᱦᱚᱞᱮ ᱟᱢ ᱫᱚᱠᱤ ᱡᱟᱦᱟᱸᱨᱮᱢ ᱯᱟᱞᱴᱟ ᱵᱟᱲᱟᱣ ᱠᱟᱱᱟ ᱠᱤ ᱚᱱᱟ ᱦᱚᱸ ᱞᱟᱹᱭ ᱢᱮ ᱟᱨ ᱡᱟᱦᱟᱸᱱᱟᱜ ᱮᱴᱠᱮᱴᱚᱬᱮ ᱠᱚᱨᱮ ᱟᱢ ᱠᱟᱹᱣᱰᱤ ᱠᱚ ᱵᱟᱢ ᱮᱢ ᱫᱟᱲᱮᱭᱟᱜᱼᱟ ᱚᱱᱟ ᱦᱚᱸ ᱞᱟᱹᱭ ᱢᱮ